ᱥᱟᱱᱛᱟᱲ ᱥᱟᱱᱛᱟᱲ ᱨᱮᱫᱚ ᱱᱤᱛ ᱦᱚᱸ ᱟᱸᱫᱷᱟ ᱯᱟᱹᱛᱭᱟᱹᱣ ᱢᱮᱱᱟᱜ ᱜᱮᱭᱟ ᱟᱨᱦᱚᱸ ᱢᱮᱱᱟᱜᱼᱟ ᱡᱮ ᱡᱟᱦᱟᱸ ᱥᱮᱫ ᱵᱚᱱ ᱪᱟᱞᱟᱣ ᱞᱮᱱᱠᱷᱟᱱ ᱦᱚᱨ ᱛᱮ ᱵᱤᱨᱛᱮ ᱯᱩᱥᱤ ᱠᱚᱠᱚ ᱯᱟᱨᱚᱢᱟᱵᱚᱱᱟ ᱚᱱᱟ ᱛᱮᱦᱚᱸ ᱵᱚᱛᱚᱨ ᱞᱟᱜᱟᱣ ᱵᱚᱱᱟ ᱥᱮ ᱵᱚᱱ ᱢᱮᱱᱟ ᱚᱥᱟᱹᱜᱩᱱᱚᱜᱼᱟ ᱟᱨ ᱦᱚᱨ ᱵᱤᱨ ᱵᱚᱱ ᱛᱟᱲᱟᱢᱟ ᱟᱨ ᱵᱚᱱ ᱡᱟᱦᱟᱱᱤᱡ ᱧᱤᱨ ᱯᱟᱨᱚᱢᱟᱫ ᱵᱮᱱᱟ ᱛᱩᱭᱩ ᱥᱮ ᱤᱭᱟᱹ ᱛᱩᱭᱩ ᱵᱟᱝᱠᱷᱟᱱ ᱨᱩᱸᱰᱟᱹ ᱥᱮ ᱯᱩᱥᱤ ᱧᱤᱨ ᱯᱟᱨᱚᱢᱟᱜ ᱢᱮᱭᱟ ᱚᱱᱟ ᱛᱮᱦᱚᱸ ᱛᱟᱭᱚᱢ ᱥᱮᱫ ᱮᱢ ᱯᱟᱹᱪᱚᱜᱼᱟ ᱪᱮᱫᱟᱜ ᱮᱢ ᱯᱟᱹᱪᱚᱜᱼᱟ ᱡᱮ ᱚᱥᱟᱜᱩᱱᱚᱜᱼᱟ ᱟᱨ ᱚᱥᱟᱹᱜᱩᱱ ᱞᱮᱱᱠᱷᱟᱱ ᱠᱟᱹᱴᱤᱡ ᱵᱚᱛᱚᱨ ᱵᱩᱡᱩᱜᱼᱟ ᱟᱨ ᱥᱟᱹᱜᱩᱱ ᱠᱟᱹᱢᱤ ᱦᱚᱨ ᱨᱮ ᱡᱩᱫᱤᱢ ᱪᱟᱞᱟᱜᱼᱟ ᱦᱚᱨ ᱛᱮᱦᱚᱸ ᱡᱩᱫᱤ ᱛᱩᱭᱩ ᱧᱤᱨ ᱯᱟᱨᱚᱢᱟᱫ ᱢᱮᱭᱟ ᱚᱱᱟ ᱛᱮᱦᱚᱸ ᱚᱥᱟᱹᱜᱩᱱᱮᱱᱟ ᱟᱨ ᱧᱤᱫᱟᱹ ᱵᱷᱩᱛ ᱧᱤᱫᱟᱹ ᱧᱩᱛ ᱡᱟᱦᱟᱵᱚᱱ ᱵᱚᱱ ᱢᱮᱱᱟ ᱰᱟᱹᱱ ᱵᱷᱩᱛ ᱠᱚ ᱫᱟᱬᱟᱱᱟ ᱱᱚᱣᱟ ᱫᱚ ᱥᱟᱨᱤᱜᱮᱭᱟ ᱟᱨ ᱜᱤᱫᱽᱨᱟᱹ ᱠᱚᱦᱚᱸ ᱠᱟᱹᱴᱤᱡ ᱵᱚᱱ ᱵᱚᱛᱚᱨ ᱦᱚᱪᱚ ᱠᱚᱣᱟ ᱡᱮ ᱚᱸᱰᱮ ᱫᱚ ᱵᱚᱸᱜᱟ ᱢᱮᱱᱟᱭᱟ ᱟᱞᱚᱢ ᱪᱟᱞᱟᱜᱼᱟ ᱡᱮ ᱟᱞᱚᱢ ᱪᱟᱞᱟᱜᱼᱟ ᱪᱮᱫᱟᱜ ᱥᱮ ᱚᱱᱛᱮᱨᱮᱫᱚ ᱵᱚᱸᱜᱟ ᱵᱷᱩᱛ ᱢᱮᱱᱟᱜ ᱠᱚᱣᱟ ᱟᱨ ᱟᱨᱦᱚᱸ ᱤᱭᱟᱹ ᱡᱮᱧ ᱡᱟᱦᱟᱱᱟᱜ ᱟᱛᱳ ᱥᱚᱢᱟᱡᱽ ᱨᱮᱵᱚᱱ ᱠᱟᱹᱢᱤᱭᱟ ᱵᱷᱟᱹᱞᱤ ᱞᱟᱹᱜᱤᱫ ᱛᱮᱵᱚᱱ ᱠᱚᱨᱟᱣᱟ ᱪᱮᱫ ᱚᱱᱟᱛᱮᱦᱚᱸ ᱚᱥᱟᱹᱜᱩᱱᱚᱜᱼᱟ ᱯᱩᱥᱤ ᱡᱩᱫᱤ ᱠᱚ ᱧᱤᱨ ᱯᱟᱨᱚᱢᱟᱜ ᱠᱚᱣᱟ ᱚᱱᱟ ᱛᱮᱦᱚᱸ ᱚᱥᱟᱹᱜᱩᱱᱮᱱᱟ ᱪᱮᱫᱟᱜ ᱥᱮ ᱠᱟᱹᱢᱤ ᱵᱟᱝ ᱡᱩᱛ ᱞᱮᱱᱟ ᱛᱚᱠᱷᱚᱱ ᱢᱚᱬᱮ ᱦᱚᱲ ᱠᱚ ᱢᱮᱱᱟ ᱡᱮ ᱟᱹᱛᱩ ᱫᱚ ᱵᱟᱝ ᱠᱟᱹᱢᱤ ᱫᱚ ᱵᱟᱝ ᱡᱩᱛ ᱞᱮᱱᱟ ᱟᱨ ᱟᱨ ᱛᱚᱠᱷᱚᱱ